ᱚᱠᱟ ᱞᱮᱠᱟᱱ ᱫᱟᱨᱮ ᱵᱟᱧᱪᱟᱣ ᱫᱚᱦᱚ ᱫᱚ ᱟᱱᱟᱴ ᱜᱮᱭᱟ ᱪᱮᱫᱟᱜ ᱥᱮ ᱵᱟᱝ ᱤᱧ ᱪᱟᱞᱟᱣ ᱞᱮᱱᱟ ᱢᱤᱫ ᱫᱷᱟᱣ ᱫᱟᱨᱡᱤᱞᱤᱝ ᱫᱟᱨᱡᱤᱞᱤᱝ ᱠᱷᱚᱱ ᱤᱧ ᱟᱹᱜᱩ ᱠᱮᱫᱟ ᱢᱤᱫᱴᱟᱱ ᱪᱟ ᱫᱟᱨᱮ ᱪᱟ ᱫᱟᱨᱮ ᱟᱹᱜᱩ ᱠᱟᱛᱮᱫ ᱤᱧ ᱨᱚᱦᱚᱭ ᱞᱮᱫᱟ ᱩᱱᱟᱹᱜ ᱨᱮᱭᱟᱲ ᱨᱟᱵᱟᱝ ᱞᱚᱞᱚ ᱤᱧ ᱫᱚᱦᱚᱣ ᱠᱟᱜ ᱛᱟᱦᱮᱱᱤᱧ ᱮᱱᱨᱮᱦᱚᱸ ᱡᱟᱦᱟᱱᱞᱮᱠᱟ ᱡᱚᱛᱱᱚ ᱠᱟᱛᱮᱫ ᱮᱱᱨᱮᱦᱚᱸ ᱵᱟᱹᱧ ᱵᱟᱪᱞᱟᱣ ᱦᱚᱪᱚ ᱫᱟᱲᱮᱭᱟᱫᱟ ᱚᱱᱟᱛᱤᱧ ᱵᱟᱲᱟᱭᱟ ᱡᱮ ᱪᱟ ᱫᱟᱨᱮ ᱵᱟᱪᱞᱟᱣ ᱫᱚ ᱟᱱᱟᱴ ᱜᱮᱭᱟ